ᱦᱮᱸ ᱦᱮᱞᱳ ᱡᱚᱦᱟᱨ ᱜᱮ ᱡᱚᱦᱟᱨ ᱜᱮ ᱟᱪᱪᱷᱟ ᱥᱮᱫᱟᱭ ᱡᱩᱜᱽ ᱨᱮ ᱡᱟᱦᱟᱸ ᱞᱮᱠᱟ ᱪᱟᱥ ᱦᱩᱭᱩᱜ ᱠᱟᱱ ᱛᱟᱦᱮᱱ ᱚᱱᱟᱨᱮᱭᱟᱜ ᱠᱟᱹᱴᱤᱡ ᱞᱟᱹᱭ ᱧᱚᱜ ᱤᱧᱟᱹ ᱥᱮᱫᱟᱭ ᱪᱮᱫ ᱞᱮᱠᱟ ᱨᱮ ᱦᱩᱲᱩ ᱠᱚᱠᱚ ᱪᱟᱥᱮᱫ ᱛᱟᱦᱮᱱᱟ ᱚᱱᱟᱠᱚ ᱠᱟᱹᱴᱤᱡ ᱵᱤᱱ ᱞᱟᱹᱭ ᱧᱚᱜ ᱤᱧᱟᱹ ᱪᱟᱥ ᱨᱮᱭᱟᱜ ᱪᱟᱥ ᱨᱮᱭᱟᱜ ᱵᱤᱥᱚᱭ ᱛᱮ ᱦᱮᱸ ᱦᱮᱸ ᱦᱮᱸ ᱟᱪᱪᱷᱟ ᱦᱚᱭ ᱦᱳᱭ ᱚᱱᱟ ᱞᱟᱦᱟ ᱦᱮᱸ ᱦᱮᱸ ᱦᱮᱸ ᱦᱮᱸ ᱦᱮᱸ ᱦᱮᱸ ᱚᱱᱟᱫᱚ ᱥᱟᱹᱨᱤ ᱠᱟᱛᱷᱟ ᱜᱮ ᱢᱟᱥᱮ ᱤᱱᱠᱟᱹ ᱯᱩᱨᱟᱹ ᱟᱹᱰᱤᱜᱟᱱ ᱱᱚᱣᱟ ᱯᱩᱨᱟᱹ ᱯᱩᱨᱟᱹᱜᱮ ᱵᱚᱫᱚᱞ ᱟᱠᱟᱱᱟ ᱢᱟᱪᱮᱫ ᱜᱚᱢᱠᱮ ᱟᱪᱪᱷᱟ ᱟᱪᱪᱷᱟ ᱜᱚᱢᱠᱮ ᱥᱮᱫᱟᱭ ᱫᱚ ᱥᱮᱫᱟᱭ ᱫᱚ ᱟᱬᱮ ᱠᱚᱠᱚ ᱥᱟᱢᱟᱜᱽ ᱛᱟᱦᱮᱸ ᱪᱮ ᱵᱟᱝ ᱵᱟᱹᱫᱽ ᱵᱟᱹᱭᱦᱟᱹᱲ ᱠᱚᱨᱮ ᱚᱱᱟ ᱠᱚᱨᱮᱫ ᱦᱮᱸ ᱦᱮᱸ ᱤᱭᱟᱹ ᱦᱳᱭ ᱦᱳᱭ ᱦᱳᱭ ᱦᱳᱭ ᱦᱮᱸ ᱦᱮᱸ ᱦᱮᱸ ᱦᱳᱭ ᱦᱳᱭ ᱱᱮᱛᱟᱨ ᱢᱟ ᱦᱟᱱᱮ ᱴᱷᱤᱠ ᱟᱪᱷᱮ ᱦᱳᱭ ᱦᱳᱭ ᱦᱮᱸ ᱦᱮᱸ ᱦᱮᱸ ᱦᱮᱸ ᱦᱮᱸ ᱦᱳᱭ ᱦᱳᱭ ᱪᱟᱥ ᱨᱮᱢᱟ ᱱᱤᱭᱟᱹ ᱱᱮᱛᱟᱨᱟᱜ ᱪᱟᱥ ᱢᱟ ᱱᱮᱛᱟᱨᱟᱜ ᱢᱟ ᱵᱚᱫᱚᱞ ᱧᱚᱜ ᱠᱟᱱᱟ ᱢᱟᱲᱟᱝᱼᱟᱜ ᱪᱟᱥ ᱠᱷᱚᱱ ᱢᱟ ᱦᱮᱸ ᱩᱱᱤ ᱫᱚ ᱜᱩᱨᱤᱡ ᱠᱚᱛᱮ ᱠᱚ ᱵᱩᱡᱽ ᱟᱱ ᱢᱟᱪᱮᱫ ᱜᱚᱢᱠᱮ ᱜᱩᱨᱤᱡ ᱠᱚ ᱞᱟᱜᱟᱜᱼᱟ ᱦᱳᱭ ᱦᱳᱭ ᱦᱮᱸ ᱟᱨ ᱱᱮᱛᱟᱨ ᱪᱮᱫ ᱞᱮᱠᱟᱨᱮ ᱱᱤᱛᱚᱜ ᱢᱟ ᱡᱚᱛᱚᱜᱮ ᱤᱭᱟᱹᱭ ᱱᱟᱵᱚᱱ ᱢᱟᱲᱟᱝ ᱞᱮᱠᱟ ᱩᱱᱫᱤᱱ ᱫᱚ ᱥᱚᱠᱛᱚ ᱠᱟᱹᱡ ᱦᱩᱭᱮᱱ ᱨᱮᱦᱚᱸ ᱩᱱᱫᱤᱱ ᱢᱟ ᱥᱚᱠᱛᱚ ᱵᱚᱱ ᱠᱷᱟᱴᱟᱜ ᱛᱟᱦᱮᱱ ᱱᱮᱛᱟᱨ ᱢᱟ ᱜᱚᱢᱠᱮ ᱦᱳᱭ ᱦᱳᱭ ᱠᱷᱟᱴᱟᱜ ᱫᱚᱨᱠᱟᱨ ᱵᱟᱹᱫᱽ ᱨᱮ ᱦᱳᱭ ᱦᱳᱭ ᱦᱳᱭ ᱦᱮᱸ ᱦᱮᱸ ᱚᱱᱟ ᱨᱮᱜᱮ ᱚᱱᱟ ᱨᱮᱜᱮ ᱱᱮᱛᱟᱨ ᱢᱟᱱᱮ ᱠᱚᱢ ᱥᱚᱢᱚᱭ ᱨᱮ ᱰᱷᱮᱹᱨ ᱦᱩᱲᱩ ᱧᱟᱢᱚᱜ ᱠᱟᱱᱟ ᱠᱤᱱᱛᱩ ᱚᱱᱟ ᱦᱩᱲᱩ ᱨᱮᱭᱟᱜ ᱠᱤᱱᱛᱩ ᱚᱱᱟ ᱨᱮᱭᱟᱜ ᱢᱩᱞᱞᱚ ᱫᱚ ᱵᱟᱹᱪᱩᱜ ᱟᱹᱱᱤᱡ ᱦᱳᱭ ᱦᱳᱭ ᱦᱳᱭ ᱦᱳᱭ ᱦᱳᱭ ᱪᱟᱥ ᱨᱮ ᱞᱟᱜᱟᱭᱮᱫᱼᱟ ᱠᱚ ᱱᱚᱣᱟᱨᱮ ᱱᱚᱣᱟᱨᱮ ᱦᱮᱸ ᱟᱨ ᱢᱟᱲᱟᱝ ᱫᱚ ᱦᱳᱭ ᱦᱳᱭ ᱦᱮᱸ ᱦᱮᱸ ᱟᱨ ᱥᱮᱫᱟᱭ ᱫᱚ ᱚᱱᱟ ᱜᱩᱨᱤᱡ ᱠᱚ ᱤᱫᱤ ᱠᱟᱛᱮᱫ ᱵᱟᱹᱫᱽ ᱨᱮᱵᱚᱱ ᱠᱚᱴᱮᱡ ᱜᱩᱸᱰᱟᱹ ᱠᱟᱛᱮᱫ ᱜᱚᱴᱟ ᱵᱚᱱ ᱮᱨ ᱛᱟᱦᱮᱸᱫ ᱯᱟᱞᱮᱱ ᱥᱮᱫᱟᱭᱟᱜ ᱟᱨ ᱚᱱᱠᱟ ᱫᱚ ᱪᱟᱥ ᱠᱚ ᱨᱮᱭᱟᱜ ᱜᱮ ᱟᱨ ᱢᱟᱱᱮ ᱥᱮᱫᱟᱭ ᱫᱚ ᱵᱮᱸᱜᱟᱲ ᱠᱚ ᱪᱮᱫ ᱞᱮᱠᱟ ᱠᱚ ᱦᱩᱲᱩ ᱠᱚ ᱪᱟᱥ ᱛᱟᱦᱮᱱ ᱜᱩᱨᱤᱡ ᱠᱚ ᱯᱟᱞᱮᱱ ᱠᱚ ᱞᱟᱜᱟᱣ ᱛᱟᱦᱮᱱ ᱚ ᱥᱟᱨ ᱠᱚᱫᱚ ᱦᱮᱸ ᱦᱮᱸ ᱚᱱᱟ ᱨᱮᱜᱮ